ᱤᱥᱤᱱ ᱚᱲᱟᱜ ᱨᱮᱫᱚ ᱠᱤᱨᱤᱧ ᱛᱮ ᱧᱟᱢᱚᱜᱼᱟᱱ ᱜᱩᱰᱩ ᱨᱟᱱ ᱚᱱᱟᱧ ᱞᱟᱜᱟᱣᱟ ᱟᱨ ᱴᱚᱭᱞᱮᱴ ᱨᱮᱫᱚ ᱠᱤᱨᱤᱧᱛᱮ ᱧᱟᱢᱚᱜᱼᱟ ᱥᱟᱯᱷᱟᱣᱟᱜ ᱚᱱᱟᱧ ᱞᱟᱜᱟᱣᱟ ᱡᱟᱛᱮ ᱥᱚᱵ ᱠᱚ ᱢᱟᱨᱟᱜ ᱟᱨ ᱴᱚᱭᱞᱮᱴ ᱦᱚᱸ ᱥᱟᱯᱷᱟ ᱛᱟᱦᱮᱱ ᱢᱟ ᱟᱨ ᱤᱥᱤᱱ ᱚᱲᱟᱜ ᱦᱚᱸ ᱜᱩᱰᱩ ᱨᱟᱱ ᱛᱤᱞᱟᱹ ᱨᱟᱱ ᱛᱤᱡᱩ ᱨᱟᱱ ᱡᱚᱛᱚ ᱨᱟᱱᱤᱧ ᱞᱟᱜᱟᱣᱟ ᱡᱟᱛᱮ ᱪᱤᱞᱤ ᱦᱚᱸ ᱚᱲᱟᱜ ᱵᱟᱠᱚ ᱵᱚᱞᱚ ᱫᱟᱲᱮᱭᱟᱜ ᱢᱟ